ᱤᱧᱟᱹᱜ ᱥᱚᱠᱷ ᱫᱚ ᱵᱟᱜᱽᱣᱟᱱ ᱵᱮᱱᱟᱣ ᱨᱮᱭᱟᱜ ᱫᱚ ᱵᱟᱫᱽᱫᱷᱚ ᱵᱟᱝ ᱛᱟᱦᱮᱸ ᱠᱟᱱᱟ ᱟᱨ ᱚᱱᱟ ᱥᱟᱱᱟᱢ ᱠᱚ ᱥᱟᱱᱟᱢ ᱡᱤᱱᱤᱥ ᱠᱩᱨᱩᱢᱩᱴᱩ ᱞᱟᱹᱜᱤᱫ ᱢᱤᱫ ᱢᱚᱱᱮ ᱠᱟᱛᱮᱫ ᱟᱵᱚ ᱠᱟᱹᱢᱤ ᱠᱟᱛᱮᱫ ᱵᱟᱜᱽᱣᱟᱱ ᱵᱮᱱᱟᱣ ᱫᱚ ᱵᱟᱫᱽᱫᱷᱚ ᱦᱩᱭ ᱞᱮᱱᱟ ᱚᱱᱟᱛᱮ ᱪᱮᱫᱟᱜ ᱥᱮ ᱟᱵᱚ ᱦᱚᱲ ᱦᱚᱯᱚᱱᱟᱜ ᱥᱟᱸᱦᱮᱫ

ᱵᱤᱨᱼᱵᱩᱨᱩ ᱫᱟᱨᱮ ᱱᱟᱹᱲᱤ ᱠᱷᱚᱱ ᱜᱮ ᱟᱵᱚ ᱥᱟᱦᱮᱸᱫ ᱛᱟᱵᱚᱱ ᱵᱚᱱ ᱧᱟᱢᱟ ᱚᱱᱟᱛᱮ ᱵᱟᱜᱽᱣᱟᱱ ᱵᱮᱱᱟᱣ ᱫᱚ ᱦᱩᱭᱩᱜ ᱜᱮᱭᱟ